ᱧᱩᱢ ᱧᱟᱢᱚᱜ ᱯᱚᱱᱚᱛ ᱨᱮᱭᱟᱜ ᱧᱩᱛᱩᱢ ᱳᱭᱮᱥᱴ ᱵᱮᱝᱜᱚᱞ ᱵᱤᱦᱟᱨ ᱡᱷᱟᱲᱠᱷᱚᱸᱰ ᱩᱲᱤᱥᱥᱟ ᱪᱷᱚᱛᱛᱤᱥ ᱜᱚᱲ ᱨᱟᱡᱚᱥᱛᱷᱟᱱ ᱯᱩᱱᱮ ᱢᱚᱦᱟᱨᱟᱥᱴᱨᱚ ᱦᱚᱨᱤᱭᱟᱱᱟ ᱫᱤᱞᱞᱤ ᱩᱛᱛᱚᱨᱟᱠᱷᱚᱸᱰ ᱟᱥᱟᱢ ᱛᱨᱤᱯᱩᱨᱟ ᱢᱤᱡᱳᱨᱟᱢ ᱢᱚᱱᱤᱯᱩᱨ ᱡᱚᱢᱢᱩ ᱠᱟᱥᱢᱤᱨ ᱦᱟᱭᱫᱮᱨᱟᱵᱟᱫᱽ ᱛᱟᱢᱤᱞ ᱱᱟᱲᱩ ᱢᱟᱫᱽᱨᱟᱥ ᱚᱨᱩᱱᱟᱪᱚᱞ ᱯᱨᱚᱫᱮᱥ